ᱟᱛᱳ ᱥᱟᱦᱟᱨ ᱫᱤᱥᱟᱹᱢ ᱦᱚᱲᱟᱜ ᱵᱟᱵᱚᱫ ᱛᱮ ᱤᱧᱟᱹᱜ ᱥᱟᱞᱦᱟ ᱫᱚ ᱦᱩᱭᱩᱜ ᱠᱟᱱᱟ ᱟᱛᱳ ᱨᱮᱱ ᱦᱚᱲ ᱫᱚᱠᱚ ᱟᱭᱢᱟ ᱨᱚᱠᱚᱢ ᱦᱚᱲ ᱠᱚ ᱛᱟᱦᱮᱱ ᱠᱟᱱᱟ ᱢᱤᱫᱴᱮᱱ ᱟᱛᱳ ᱨᱮ ᱟᱵᱚ ᱟᱛᱳ ᱠᱚᱨᱮ ᱱᱤᱛᱚᱜ ᱫᱚ ᱠᱷᱟᱹᱞᱤ ᱦᱚᱲ ᱡᱮ ᱢᱮᱱᱟᱜ ᱵᱚᱱᱟ ᱚᱱᱠᱟ ᱫᱚ ᱵᱟᱝ ᱫᱤᱠᱩ ᱯᱩᱞᱭᱟᱹ ᱠᱚ ᱢᱮᱛᱟᱣᱟᱠᱚᱣᱟ ᱟᱨ ᱠᱟᱢᱟᱨ ᱟᱭᱢᱟ ᱨᱚᱠᱚᱢ ᱦᱚᱲ ᱟᱭᱢᱟ ᱨᱚᱠᱚᱢ ᱡᱟᱹᱛ ᱨᱮᱱ ᱦᱚᱲ ᱵᱚᱱ ᱛᱟᱦᱮᱱ ᱠᱟᱱᱟ ᱢᱚᱡᱽ ᱵᱟᱹᱲᱤᱡ ᱢᱤᱫ ᱥᱟᱶᱛᱮ ᱡᱚᱛᱚ ᱜᱮ ᱢᱮᱱᱟᱜ ᱠᱚᱣᱟ ᱟᱭᱢᱟ ᱫᱷᱚᱨᱚᱢ ᱨᱮᱱ ᱦᱚᱲ ᱦᱚᱸ ᱢᱮᱱᱟᱜ ᱠᱚᱣᱟ ᱚᱠᱚᱭ ᱫᱚ ᱢᱚᱡᱽ ᱚᱠᱚᱭ ᱫᱚ ᱵᱟᱹᱲᱤᱡ ᱚᱠᱚᱭᱟᱜ ᱢᱚᱱ ᱫᱚ ᱪᱮᱫ ᱞᱮᱠᱟ ᱚᱱᱟ ᱵᱟᱵᱚᱱ ᱞᱟᱹᱭ ᱫᱟᱲᱮᱭᱟᱜ ᱠᱟᱱᱟ ᱟᱭᱢᱟ ᱦᱚᱲ ᱠᱚ ᱢᱮᱱᱟᱜ ᱠᱚᱣᱟ ᱟᱨ ᱤᱱᱠᱟᱹ ᱜᱮᱧ ᱞᱟᱹᱭᱟ ᱟᱛᱳ ᱦᱚᱲ ᱫᱚ ᱡᱚᱛᱚ ᱦᱚᱲ ᱢᱤᱫ ᱢᱚᱱᱮ ᱛᱮ ᱛᱟᱦᱮᱱ ᱦᱩᱭᱩᱜᱼᱟ ᱛᱟᱦᱮᱸ ᱞᱟᱹᱜᱤᱫ ᱟᱹᱰᱤ ᱢᱚᱡᱽ ᱵᱚᱱ ᱛᱟᱦᱮᱸ ᱫᱟᱲᱮᱭᱟᱜᱼᱟ ᱢᱮᱱᱠᱷᱟᱱ ᱟᱛᱳ ᱨᱮᱱ ᱦᱚᱲ ᱫᱚ ᱵᱟᱹᱲᱤᱡ ᱦᱚᱸ ᱠᱚ ᱵᱟᱹᱲᱤᱡ ᱜᱮᱭᱟ ᱢᱚᱡᱽ ᱦᱚᱸ ᱠᱚ ᱢᱚᱡᱽ ᱜᱮᱭᱟ ᱢᱤᱫ ᱡᱳᱴ ᱛᱟᱦᱮᱸ ᱞᱮᱱ ᱠᱷᱟᱡ ᱫᱚ ᱟᱛᱳ ᱫᱚ ᱟᱨᱦᱚᱸ ᱡᱟᱹᱥᱛᱤ ᱧᱚᱜ ᱢᱚᱡᱽ ᱛᱟᱦᱮᱱᱟ